ᱱᱤᱛᱚᱜ ᱜᱮ ᱱᱤᱛᱚᱜ ᱫᱚ ᱜᱚᱴᱟᱜᱮ ᱨᱮ ᱮᱢᱟᱱ ᱨᱮᱠᱚ ᱛᱟᱦᱮᱱ ᱠᱟᱱ ᱜᱮᱭᱟ ᱯᱩᱞᱤᱥ ᱠᱚ ᱟᱨ ᱠᱚᱫᱚ ᱱᱤᱛᱚᱜ ᱡᱟᱦᱟᱱ ᱜᱟᱹᱰᱤ ᱜᱮ ᱠᱚ ᱫᱚᱦᱚ ᱥᱮ ᱮᱢᱟᱱ ᱦᱚᱨᱚᱜ ᱫᱚ ᱟᱹᱰᱤ ᱞᱟᱹᱠᱛᱤ ᱠᱟᱱᱟ ᱟᱨ ᱵᱟᱝᱠᱷᱟᱱ ᱯᱩᱞᱤᱥ ᱠᱚ ᱟᱠᱚᱣᱟᱜ ᱠᱚ ᱫᱮᱠᱷᱟᱣ ᱟᱢᱟ ᱚᱱᱟᱛᱮ ᱡᱚᱛᱚ ᱦᱚᱲᱜᱮ ᱥᱮ ᱵᱟᱝᱟ ᱵᱷᱤᱲᱵᱷᱟᱲ ᱠᱚᱨᱮ ᱫᱚ ᱠᱟᱜᱚᱡᱽ ᱠᱚ ᱤᱫᱤ ᱠᱟᱜ ᱫᱚᱨᱠᱟᱨ ᱠᱟᱱᱟ ᱟᱨ ᱜᱟᱹᱰᱤ ᱠᱚᱦᱚᱸ ᱱᱟᱯᱟᱭᱛᱮ ᱪᱟᱹᱞᱩ ᱫᱚᱨᱠᱟᱨᱚᱜ ᱠᱟᱱᱟ ᱪᱮᱫᱟᱜ ᱥᱮ ᱵᱟᱝᱠᱷᱟᱱ ᱫᱩᱨᱜᱷᱚᱴᱚᱱᱟ ᱦᱚᱸ ᱦᱩᱭ ᱫᱟᱲᱮᱭᱟᱜᱼᱟ ᱚᱱᱟᱛᱮ ᱡᱚᱛᱚ ᱜᱮ ᱱᱟᱯᱟᱭᱛᱮ ᱛᱟᱦᱮᱱ ᱨᱮᱭᱟᱜ ᱵᱚᱱ ᱨᱤᱠᱟᱹᱭᱟ ᱟᱨ ᱥᱮ ᱮᱢᱟᱱᱠᱚ ᱜᱟᱹᱰᱤ ᱨᱮᱭᱟᱜ ᱥᱮ ᱠᱟᱜᱚᱡᱽ ᱠᱚᱫᱚ ᱫᱚᱦᱚ ᱵᱟᱲᱟᱭ ᱫᱚᱨᱠᱟᱨ ᱠᱟᱱ ᱜᱮᱭᱟ ᱟᱨ ᱟᱨ ᱜᱟᱹᱰᱤ ᱪᱟᱞᱟᱣ ᱨᱮᱭᱟᱜ ᱦᱚᱸ ᱦᱟᱛᱟᱣ ᱠᱟᱜ ᱜᱮ ᱫᱚᱨᱠᱟᱨ